ᱦᱳᱭ ᱢᱚᱵᱟᱭᱤᱞ ᱨᱮ ᱨᱮᱰᱤᱭᱳ ᱨᱮ ᱟᱨᱵᱟᱝ ᱰᱚᱜᱚᱨ ᱥᱟᱠᱟᱢ ᱨᱮ ᱡᱚᱛᱷᱟᱛ ᱠᱷᱚᱵᱚᱨ ᱠᱚᱧ ᱧᱟᱢ ᱜᱮᱭᱟ ᱪᱤᱠᱟᱹᱛᱮ ᱚᱸᱰᱮ ᱫᱚ ᱢᱤᱫᱴᱷᱮᱱᱟᱜ ᱠᱟᱛᱷᱟ ᱫᱚ ᱵᱟᱠᱚ ᱞᱟᱹᱭᱟ ᱟᱹᱰᱤ ᱮᱢ ᱟᱭᱢᱟ ᱡᱟᱭᱜᱟ ᱨᱮᱱᱟᱜ ᱠᱟᱛᱷᱟ ᱠᱚᱠᱚ ᱞᱟᱹᱭᱟ ᱚᱸᱰᱮ ᱫᱚ ᱟᱭᱢᱟ ᱡᱟᱭᱜᱟ ᱨᱮᱱᱟᱜ ᱠᱟᱛᱷᱟ ᱠᱚᱠᱚ ᱞᱟᱹᱭᱟ ᱟᱨ ᱚᱱᱟ ᱟᱸᱡᱚᱢ ᱠᱟᱛᱮᱫ ᱤᱧᱤᱧ ᱵᱟᱰᱟᱭᱟ ᱟᱨ ᱵᱟᱰᱟᱭ ᱠᱟᱛᱮᱫ ᱤᱧ ᱧᱮᱞᱟ ᱵᱩᱡᱷᱟᱹᱜ ᱟᱹᱧ ᱚᱱᱟ ᱪᱤᱠᱟᱹ ᱚᱱᱟ ᱤᱭᱟᱹ ᱡᱚᱛᱷᱟᱛ ᱠᱷᱚᱵᱚᱨ ᱫᱚ ᱟᱸᱡᱚᱢ ᱥᱟᱱᱟᱭᱤᱧᱟᱹ